ᱵᱟᱯᱞᱟ ᱢᱤᱫᱴᱮᱱ ᱱᱚᱝᱠᱟᱱ ᱠᱟᱞᱪᱟᱨ ᱠᱟᱱ ᱛᱟᱵᱚᱱᱟ ᱡᱮ ᱠᱩᱲᱤ ᱠᱚᱲᱟ ᱠᱚ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱠᱚ ᱦᱟᱨᱟ ᱞᱮᱱᱠᱷᱟᱱ ᱜᱮ ᱥᱮ ᱩᱢᱮᱨ ᱦᱩᱭ ᱞᱮᱱ ᱛᱟᱠᱚ ᱠᱷᱟᱱ ᱜᱮ ᱵᱟᱯᱞᱟ ᱫᱚ ᱮᱠᱟᱞ ᱛᱮᱜᱮ ᱫᱚᱨᱠᱟᱨᱟ ᱠᱩᱲᱤ ᱥᱮ ᱠᱚᱲᱟ ᱜᱤᱫᱽᱨᱟᱹ ᱵᱟᱯᱞᱟ ᱨᱮ ᱯᱳᱭᱞᱳ ᱨᱮ ᱡᱚᱜᱽᱢᱟᱺᱡᱷᱤ ᱟᱹᱛᱩ ᱫᱚᱥ ᱥᱮ ᱟᱹᱛᱩ ᱨᱟᱭᱚᱛ ᱠᱚᱭ ᱦᱚᱦᱚᱣᱟᱠᱚᱣᱟ ᱦᱚᱦᱚ ᱠᱟᱛᱮᱫ ᱥᱟᱱᱟᱢ ᱟᱹᱛᱩ ᱨᱟᱭᱚᱛ ᱛᱮ ᱢᱟᱰᱣᱟ ᱠᱚ ᱛᱮᱭᱟᱨᱟ ᱢᱟᱰᱣᱟ ᱵᱟᱲᱟ ᱠᱟᱛᱮᱫ ᱟᱹᱭᱩᱵ ᱵᱮᱞᱟ ᱥᱮ ᱧᱩᱦᱩᱢ ᱥᱮᱫ ᱥᱩᱱᱩᱢ ᱥᱟᱥᱟᱝ ᱠᱚ ᱚᱡᱚᱜᱚᱜᱼᱟ ᱛᱟᱨ ᱯᱚᱨᱮᱨ ᱫᱤᱱ ᱥᱮ ᱫᱚᱥᱟᱨ ᱫᱤᱱ ᱠᱚᱲᱟ ᱜᱤᱫᱽᱨᱟᱹ ᱠᱷᱟᱱ ᱫᱚ ᱵᱟᱹᱨᱭᱟᱹᱛᱚᱜᱼᱮ ᱪᱟᱞᱟᱜᱼᱟ ᱟᱨ ᱠᱩᱲᱤ ᱜᱤᱫᱽᱨᱟᱹ ᱠᱷᱟᱱ ᱫᱚ ᱵᱟᱹᱨᱭᱟᱹᱛᱚᱜ ᱠᱚ ᱦᱤᱡᱩᱜᱼᱟ ᱤᱝᱠᱟ ᱞᱮᱠᱟ ᱛᱮᱜᱮ ᱵᱟᱯᱞᱟ ᱫᱚ ᱦᱩᱭᱩᱜᱼᱟ ᱡᱚᱢ ᱧᱩ ᱦᱩᱭᱩᱜᱼᱟ ᱥᱤᱸᱫᱽᱨᱟᱹ ᱫᱟᱱ ᱦᱩᱭᱩᱜᱼᱟ ᱥᱤᱸᱫᱽᱨᱟᱹ ᱫᱟᱱ ᱠᱟᱛᱮᱫ ᱠᱩᱲᱤ ᱜᱤᱫᱽᱨᱟᱹ ᱠᱷᱟᱱ ᱫᱚ ᱵᱟᱹᱨᱭᱟᱹᱛ ᱠᱚ ᱡᱚᱢ ᱧᱩ ᱠᱟᱛᱮᱫ ᱠᱚ ᱵᱤᱫᱟᱹᱭ ᱠᱚᱣᱟ ᱟᱨ ᱠᱚᱲᱟ ᱠᱚᱲᱟ ᱠᱷᱟᱱ ᱫᱚ ᱡᱚᱢ ᱧᱩ ᱠᱟᱛᱮᱫ ᱠᱚ ᱨᱩᱣᱟᱹᱲᱟ ᱨᱩᱣᱟᱹᱲ ᱠᱟᱛᱮᱫ ᱡᱟᱸᱜᱟ ᱟᱵᱩᱠ ᱥᱮ ᱩᱢ ᱯᱷᱟᱨᱪᱟ ᱵᱟᱦᱩ ᱠᱩᱲᱤ ᱡᱟᱶᱟᱭ ᱠᱚᱲᱟ ᱠᱚ ᱩᱢ ᱯᱷᱟᱨᱪᱟ ᱠᱤᱱᱟᱹ ᱟᱹᱛᱩ ᱨᱮᱱ ᱞᱟᱸᱫᱟ ᱥᱟᱹᱜᱟᱹᱭ ᱦᱚᱲ ᱢᱮᱱᱫᱚ ᱤᱨᱤᱞᱤ ᱤᱨᱤᱞ ᱛᱮᱫ ᱠᱚᱲᱟ ᱤᱨᱤᱞ ᱛᱮᱫ ᱠᱩᱲᱤ ᱡᱟᱸᱜᱟ ᱠᱚ ᱟᱵᱩᱜᱚᱜᱼᱟ ᱥᱮ ᱡᱟᱸᱜᱟ ᱠᱚ ᱟᱹᱨᱩᱵᱚᱜᱼᱟ ᱚᱸᱰᱮ ᱜᱮ ᱩᱱᱠᱩᱣᱟᱜ ᱥᱟᱹᱜᱟᱹᱭ ᱫᱚ ᱯᱩᱥᱴᱟᱹᱜ ᱛᱟᱠᱚᱣᱟ ᱚᱠᱚᱭ ᱫᱚ ᱚᱠᱟ ᱥᱟᱹᱜᱟᱹᱭ ᱫᱚᱥᱟᱨ ᱦᱤᱞᱳᱜ ᱞᱩᱢᱛᱤ ᱠᱚ ᱡᱚᱢ ᱵᱟᱲᱟ ᱦᱚᱪᱚ ᱠᱟᱛᱮᱫ ᱠᱚ ᱟᱵᱟᱨ ᱤᱫᱤ ᱠᱚᱣᱟ ᱤᱫᱤ ᱨᱩᱣᱟᱹᱲ ᱠᱚᱣᱟ ᱠᱚ ᱵᱟᱦᱩ ᱠᱩᱲᱤ ᱡᱟᱶᱟᱭ ᱠᱚᱲᱟ ᱤᱱᱠᱟᱹ ᱞᱮᱠᱟ ᱛᱮᱜᱮ ᱵᱟᱯᱞᱟ ᱫᱚ ᱪᱟᱵᱟᱜᱼᱟ ᱥᱟᱶᱛᱟᱞ ᱥᱟᱶᱛᱟ ᱥᱚᱢᱟᱡᱽ ᱨᱮᱭᱟᱜ ᱵᱟᱯᱞᱟ ᱫᱚ ᱱᱚᱝᱠᱟ ᱜᱮ